ᱯᱟᱸᱪ ᱯᱟᱸᱪ ᱩᱱᱤᱥᱥᱚ ᱯᱟᱸᱪ ᱟᱨ ᱪᱷᱟᱵᱽᱵᱤᱥ ᱮᱠ ᱩᱱᱤᱥᱥᱚ ᱥᱟᱸᱭᱟᱞᱞᱤᱥ ᱟᱨ ᱪᱷᱟᱵᱽᱵᱤᱥ ᱮᱠ ᱩᱱᱤᱥᱥᱚ ᱩᱱᱪᱟᱞᱞᱤᱥ ᱟᱨ ᱪᱚᱵᱽᱵᱤᱥ ᱪᱷᱚ ᱩᱱᱤᱥᱥᱚ ᱛᱤᱨᱟᱱᱚᱵᱵᱳᱭ ᱟᱨ ᱪᱷᱟᱵᱽᱵᱤᱥ ᱱᱚ ᱩᱱᱤᱥᱥᱚ ᱩᱱᱪᱟᱞᱞᱤᱥ